ᱱᱚᱣᱟ ᱵᱷᱟᱨᱚᱛ ᱫᱤᱥᱚᱢᱨᱮ ᱡᱮ ᱠᱷᱮᱞᱟᱼᱫᱷᱩᱞᱟ ᱥᱮ ᱡᱚᱛᱚ ᱦᱚᱲᱟᱜ ᱯᱚᱠᱠᱷᱮᱛᱮᱜᱮ ᱠᱷᱮᱞᱟᱼᱫᱷᱩᱞᱟ ᱟᱹᱰᱤ ᱤᱢᱯᱚᱴᱮᱱ ᱜᱮᱭᱟ ᱵᱟ ᱡᱚᱛᱚ ᱦᱚᱲᱜᱮ ᱠᱷᱮᱞᱟᱼᱫᱷᱩᱞᱟ ᱫᱚᱠᱚ ᱠᱩᱥᱤᱭᱟᱜ ᱜᱮᱭᱟ ᱡᱮᱢᱚᱱ ᱠᱷᱮᱞᱟᱼᱫᱷᱩᱞᱟ ᱞᱮᱠᱷᱟᱱᱫᱚ ᱦᱚᱲᱢᱚᱠᱚ ᱦᱚᱸ ᱥᱮ ᱥᱚᱨᱤᱨᱠᱚ ᱦᱚᱸ ᱥᱩᱥᱛᱚ ᱢᱚᱡᱽᱜᱮ ᱛᱮᱦᱮᱱᱟ ᱟᱨ ᱜᱟᱛᱮᱜ ᱦᱚᱸ ᱢᱟᱱᱮ ᱢᱚᱡᱽ ᱡᱤᱱᱤᱥᱠᱟᱱ ᱜᱮᱭᱟ ᱡᱚᱛᱚ ᱦᱚᱲᱟᱜ ᱜᱮ ᱤᱢᱯᱚᱴᱮᱱ ᱜᱮᱭᱟ ᱱᱚᱣᱟ ᱡᱤᱱᱤᱥᱫᱚ ᱡᱮᱢᱚᱱ ᱜᱟᱛᱮᱜ ᱛᱮᱦᱚᱸ ᱟᱹᱰᱤ ᱞᱟᱹᱴᱩᱼᱞᱟᱹᱴᱩ ᱦᱚᱲᱠᱚ ᱵᱮᱱᱟᱜ ᱠᱟᱱᱟ ᱜᱟᱛᱮᱜ ᱦᱚᱸ ᱜᱟᱛᱮᱜᱛᱮᱦᱚᱸ ᱢᱟᱱᱮ ᱯᱚᱭᱥᱟᱼᱴᱟᱠᱟ ᱨᱳᱡᱽᱜᱟᱨᱚᱜ ᱠᱟᱱᱟ ᱡᱮᱢᱚᱱ ᱥᱠᱩᱞ ᱼᱠᱚᱞᱮᱡᱽ ᱠᱚᱨᱮᱦᱚᱸ ᱥᱯᱳᱨᱴ ᱜᱟᱛᱮᱜ ᱵᱚᱞ ᱜᱟᱛᱮᱜ ᱠᱨᱤᱠᱮᱴ ᱜᱟᱛᱮᱜ ᱡᱚᱛᱚ ᱦᱚᱲᱜᱮᱠᱚ ᱠᱩᱥᱤ ᱵᱟᱲᱟᱣᱟᱜᱼᱟ ᱟᱨ ᱠᱩᱲᱤ ᱜᱤᱫᱽᱨᱟᱹᱠᱟᱱ ᱠᱚᱲᱟ ᱜᱤᱫᱽᱨᱟᱹᱠᱟᱱ ᱡᱚᱛᱚ ᱦᱚᱲᱜᱮᱠᱚ ᱠᱩᱥᱤᱭᱟᱜᱼᱟ ᱜᱟᱛᱮᱜ ᱫᱚ ᱟᱨ ᱱᱚᱣᱟᱠᱚ ᱜᱟᱛᱮᱜ ᱫᱚ ᱤᱢᱯᱚᱴᱮᱱ ᱜᱮᱭᱟ ᱡᱮᱢᱚᱱᱠᱤ ᱜᱟᱛᱮᱜ ᱫᱚ ᱡᱚᱛᱚ ᱦᱚᱲᱠᱚ ᱠᱩᱥᱤᱭᱟᱜᱼᱟ ᱡᱮᱢᱚᱱ ᱜᱟᱛᱮᱜ ᱱᱤᱭᱮᱛᱮᱦᱚᱸ ᱟᱭᱢᱟ ᱨᱚᱠᱚᱢ ᱥᱚᱯᱱᱚ ᱯᱩᱨᱩᱱᱚᱜᱼᱟ ᱟᱨ ᱜᱟᱛᱮᱜ ᱱᱤᱭᱮᱛᱮᱦᱚᱸ ᱯᱟᱭᱥᱟᱢ ᱨᱳᱡᱽᱜᱟᱨ ᱫᱟᱲᱮᱭᱟᱜᱼᱟ ᱟᱨ ᱱᱚᱣᱟ ᱵᱷᱟᱨᱚᱛᱵᱚᱨᱥᱚ ᱨᱮ ᱪᱮᱫᱟᱜ ᱮᱴᱟᱜᱼᱮᱴᱟᱜ ᱰᱤᱥᱴᱤᱠ ᱨᱮᱦᱚᱸ ᱡᱚᱛᱚ ᱦᱚᱲᱜᱮ ᱦᱚᱲᱦᱚᱸ ᱫᱤᱠᱩᱦᱚᱸ ᱡᱚᱛᱚᱦᱚᱲᱜᱮ ᱜᱟᱛᱮᱜ ᱫᱚᱠᱚ ᱠᱩᱥᱤ ᱵᱟᱲᱟᱣᱟᱜᱼᱟ ᱟᱨ ᱡᱚᱛᱚ ᱨᱟᱡᱽᱡᱚᱨᱮᱜᱮ ᱱᱚᱣᱟ ᱜᱟᱛᱮᱜᱫᱚ ᱢᱮᱱᱟᱜᱼᱟ ᱟᱨᱠᱚ ᱯᱟᱞᱚᱱᱮᱫᱟ ᱟᱨᱠᱚ ᱠᱚᱨᱟᱣᱮᱫᱟ ᱱᱚᱣᱟ ᱠᱟᱨᱚᱱ ᱛᱮᱜᱮ ᱜᱟᱛᱮᱜᱫᱚ ᱡᱚᱛᱚ ᱦᱚᱲᱠᱚ ᱠᱩᱥᱤᱭᱟᱜᱼᱟ ᱜᱟᱛᱮᱜ ᱠᱷᱚᱱᱟᱜ ᱜᱮ ᱤᱧ ᱢᱮᱱ ᱞᱮᱠᱷᱟᱱᱤᱧ ᱱᱤᱛᱚᱜ ᱪᱟᱹᱠᱨᱤᱼᱵᱟᱹᱠᱨᱤ ᱦᱩᱭᱩᱜ ᱠᱟᱱᱟ ᱥᱟᱨᱵᱷᱤᱥᱢᱮᱱ ᱮᱢ ᱵᱮᱱᱟᱣ ᱫᱟᱲᱮᱭᱟᱜᱼᱟ ᱮᱢᱚᱱᱠᱤ ᱯᱷᱩᱴᱵᱚᱞ ᱜᱟᱛᱮᱜᱛᱮᱦᱚᱸ ᱢᱚᱡᱽᱼᱢᱚᱡᱽ ᱦᱚᱲ ᱪᱟᱹᱠᱨᱤᱠᱚ ᱧᱟᱢᱮᱫᱟ ᱯᱩᱞᱤᱥ ᱪᱟᱹᱠᱨᱤᱠᱚ ᱟᱨ ᱱᱚᱜᱼᱚᱭ ᱠᱨᱤᱠᱮᱴ ᱜᱟᱛᱮᱜᱢᱟ ᱢᱟᱱᱮ ᱠᱨᱤᱠᱮᱴ ᱜᱟᱛᱮᱜᱦᱚᱸ ᱞᱟᱹᱴᱩᱼᱞᱟᱹᱴᱩ ᱦᱚᱲ ᱡᱮᱢᱚᱱ ᱟᱭᱢᱟᱼᱟᱭᱢᱟ ᱴᱟᱠᱟᱦᱚᱸᱠᱚ ᱨᱳᱡᱽᱜᱟᱨᱮᱫᱟ ᱢᱟᱱᱮ ᱠᱴᱨᱤᱠᱮᱴ ᱜᱟᱛᱮᱜᱨᱮ ᱞᱟᱹᱴᱩᱼᱞᱟᱹᱴᱩ ᱵᱨᱟᱱᱰ ᱢᱟᱱᱮᱠᱚ ᱪᱟᱞᱟᱜ ᱠᱟᱱᱟ ᱞᱟᱹᱴᱩᱼᱞᱟᱹᱴᱩ ᱥᱴᱮᱡᱽᱨᱮᱠᱚ ᱜᱟᱛᱮᱜ ᱠᱟᱱᱟ ᱚᱱᱟᱠᱚ ᱱᱤᱭᱮᱛᱮᱜᱮ ᱱᱚᱰᱮ ᱟᱞᱳᱪᱚᱱᱟ ᱦᱩᱭᱟᱠᱟᱱᱟ